ᱥᱚᱦᱨᱟᱭ ᱥᱩᱢᱟᱹᱭ ᱤᱧ ᱯᱟᱧᱪᱤ ᱟᱨ ᱯᱟᱧᱡᱟᱵᱤ ᱟᱨ ᱵᱩᱴ ᱯᱟᱱᱟᱦᱤ ᱦᱚᱨᱚᱜ ᱠᱟᱛᱮᱫ ᱛᱩᱢᱫᱟᱜ ᱟᱹᱰᱤ ᱜᱤᱧ ᱨᱩᱭᱟ ᱪᱮᱫᱟᱜ ᱥᱮ ᱯᱟᱧᱪᱤ ᱟᱨ ᱯᱟᱧᱡᱟᱵᱤ ᱦᱚᱨᱚᱜ ᱠᱟᱛᱮᱫ ᱛᱩᱢᱫᱟᱜ ᱨᱩ ᱞᱮᱠᱷᱟᱱ ᱟᱹᱰᱤ ᱦᱤᱞᱟᱹᱣᱟᱱ ᱨᱟᱹᱥᱤᱭᱟᱱ ᱠᱚᱲᱟ ᱞᱮᱠᱟᱧ ᱟᱹᱭᱠᱟᱹᱣᱟ ᱚᱱᱟᱛᱮ ᱛᱩᱢᱫᱟᱜ ᱫᱚᱧ ᱨᱩᱭᱟ ᱟᱨ ᱛᱩᱢᱫᱟᱜ ᱟᱨ ᱴᱟᱢᱟᱠ ᱜᱩᱵᱩᱰ ᱜᱩᱵᱩᱰ ᱵᱟᱝ ᱥᱟᱰᱮ ᱞᱮᱱᱠᱷᱟᱱ ᱨᱟᱹᱥᱠᱟᱹᱜᱮ ᱡᱚᱢᱟᱴ ᱜᱮ ᱵᱟᱝ ᱟᱹᱭᱠᱟᱹᱜᱼᱟ ᱚᱱᱟᱛᱮᱠᱚ ᱞᱟᱹᱭᱟ ᱛᱩᱢᱫᱟᱜᱦᱚᱸ ᱨᱩᱭᱢᱮ ᱴᱟᱢᱟᱠ ᱦᱚᱸ ᱨᱩ ᱪᱮᱫᱽᱢᱮ ᱛᱩᱢᱫᱟᱜ ᱮᱢ ᱪᱮᱫ ᱞᱮᱠᱷᱟᱱ ᱡᱮᱫᱤᱱ ᱛᱩᱢᱫᱟᱜ ᱮᱢ ᱧᱟᱢᱠᱮᱫᱟ ᱟᱨ ᱡᱚᱫᱤ ᱴᱟᱢᱟᱠᱨᱩ ᱵᱟᱢ ᱵᱟᱲᱟᱭ ᱠᱷᱟᱱ ᱴᱟᱢᱟᱠᱮᱢ ᱧᱟᱢᱞᱮᱠᱷᱟᱱ ᱫᱚ ᱴᱟᱢᱟᱠ ᱫᱚ ᱵᱟᱢ ᱨᱩ ᱫᱟᱲᱮᱹᱭᱟᱜᱼᱟ ᱚᱱᱟᱛᱮᱠᱚ ᱦᱚᱲᱠᱚ ᱞᱟᱹᱭᱟ ᱛᱩᱢᱫᱟᱜᱦᱚᱸ ᱨᱩ ᱪᱮᱫᱽᱢᱮ ᱴᱟᱢᱟᱠ ᱨᱩ ᱦᱚᱸ ᱨᱩ ᱪᱮᱫᱽᱢᱮ ᱵᱟᱝᱠᱷᱟᱱ ᱫᱚ ᱟᱠᱷᱟᱲᱟᱫᱚ ᱛᱤᱥᱜᱮ ᱵᱟᱢ ᱵᱚᱞᱚ ᱫᱟᱲᱮᱹᱭᱟᱜᱼᱟ